ᱫᱮᱵᱩ ᱫᱟ ᱟᱯᱮ ᱫᱚᱯᱮ ᱪᱟᱥ ᱵᱟᱥᱚᱜ ᱜᱮᱭᱟ ᱛᱚ ᱪᱮᱫ ᱠᱚ ᱫᱷᱮᱨ ᱠᱟᱭ ᱛᱮᱯᱮ ᱪᱟᱥ ᱵᱟᱥᱚᱜᱼᱟ ᱟᱞᱮ ᱫᱷᱮᱨ ᱠᱟᱭᱛᱮ ᱢᱟᱴᱷᱨᱮ ᱦᱳᱲᱳ ᱠᱚᱞᱮ ᱨᱚᱦᱚᱭᱟ ᱟᱞᱩ ᱠᱚᱞᱮ ᱨᱚᱦᱚᱭᱟ ᱜᱩᱦᱩᱢ ᱛᱩᱲᱤ ᱠᱤ ᱫᱷᱮᱨ ᱞᱮ ᱮᱨᱟ ᱟᱨ ᱵᱟᱲᱜᱮ ᱠᱚᱨᱮ ᱵᱮᱸᱜᱟᱲ ᱥᱮ ᱠᱟᱭᱨᱟ ᱵᱟᱜᱟᱱ ᱦᱚᱸ ᱱᱤᱛ ᱫᱚ ᱢᱮᱱᱟᱜ ᱛᱟᱞᱮ ᱜᱮᱭᱟ ᱱᱚᱜᱼᱚᱭ ᱱᱚᱶᱟ ᱠᱚᱜᱮᱞᱮ ᱪᱟᱥ ᱤᱫᱤᱭᱫᱟ ᱟᱨ